ᱤᱧᱤᱧ ᱢᱚᱱᱮᱭᱟ ᱡᱟᱦᱟᱱ ᱜᱷᱚᱴᱚᱱᱟ ᱜᱷᱚᱴᱟᱣ ᱞᱮᱱᱠᱷᱟᱱ ᱥᱮ ᱡᱟᱦᱟᱱᱟᱜ ᱮᱴᱠᱮᱴᱚᱬᱮ ᱦᱩᱭᱞᱮᱱ ᱠᱷᱟᱱ ᱡᱟᱦᱟᱱ ᱚᱱᱠᱟᱱ ᱢᱟᱨᱟᱝ ᱜᱷᱚᱴᱚᱱᱟ ᱦᱩᱭᱞᱮᱱ ᱠᱷᱟᱱ ᱡᱟᱛᱮ ᱜᱚᱴᱟ ᱫᱤᱥᱚᱢᱨᱮᱱ ᱦᱚᱲ ᱵᱟᱲᱟᱭ ᱫᱚᱨᱠᱟᱨ ᱛᱚ ᱚᱱᱟ ᱠᱟᱹᱦᱤᱛᱮ ᱱᱤᱣᱩᱡᱽ ᱨᱮ ᱮᱢᱟᱜ ᱫᱚ ᱫᱚᱨᱠᱟᱨ ᱠᱟᱱ ᱜᱮᱭᱟ ᱠᱷᱚᱵᱚᱨ ᱠᱚᱫᱚ ᱪᱮᱫᱟᱜ ᱪᱮ ᱳᱠᱳ ᱠᱟᱛᱮ ᱫᱚᱦᱚ ᱞᱮᱠᱷᱟᱱᱢᱟ ᱵᱟᱭ ᱜᱟᱱᱚᱜ ᱜᱮᱭᱟ ᱟᱨ ᱳᱠᱳ ᱠᱟᱛᱮ ᱫᱚᱦᱚ ᱠᱮᱫᱟᱢ ᱡᱚᱫᱤ ᱛᱟᱦᱚᱞᱮ ᱠᱷᱟᱱ ᱢᱟ ᱜᱚᱴᱟ ᱫᱤᱥᱚᱢᱨᱮᱱ ᱦᱚᱲᱢᱟ ᱵᱟᱝᱠᱚ ᱵᱟᱲᱟᱭ ᱫᱟᱲᱮᱭᱟᱜᱼᱟ ᱡᱮ ᱱᱚᱣᱟ ᱫᱚ ᱵᱟᱹᱲᱤᱡ ᱥᱮ ᱵᱮᱥᱟ ᱢᱮᱱᱛᱮ ᱚᱱᱟ ᱠᱷᱟᱹᱛᱤᱨᱛᱮ ᱤᱧᱤᱧ ᱢᱚᱱᱮᱭᱟ ᱡᱮ ᱱᱤᱣᱩᱡᱽ ᱨᱮ ᱮᱢ ᱫᱚᱨᱠᱟᱨ ᱜᱮᱭᱟ ᱠᱷᱚᱵᱚᱨ ᱠᱚᱫᱚ ᱪᱮᱫᱟᱜ ᱪᱮ ᱩᱠᱩ ᱩᱠᱩᱛᱮ ᱫᱚ ᱡᱚᱛᱚ ᱦᱚᱲ ᱵᱟᱝᱠᱚ ᱵᱩᱡᱷᱟᱹᱣ ᱫᱟᱲᱮᱭᱟᱜᱼᱟ ᱡᱮ ᱱᱚᱣᱟᱫᱚ ᱪᱮᱫ ᱡᱤᱱᱤᱥ ᱠᱟᱱᱟ ᱢᱮᱱᱛᱮ ᱟᱨ ᱱᱤᱣᱩᱡᱽ ᱨᱮ ᱮᱢᱟᱜ ᱞᱮᱠᱷᱟᱱ ᱚᱱᱟ ᱠᱷᱚᱵᱚᱨ ᱜᱚᱴᱟ ᱫᱤᱥᱚᱢᱨᱮᱱ ᱦᱚᱲᱠᱚ ᱵᱟᱲᱟᱭ ᱫᱟᱲᱮᱭᱟᱜᱼᱟ ᱪᱮ ᱩᱱᱠᱚ ᱦᱚᱸᱠᱚ ᱵᱩᱡᱷ ᱫᱟᱲᱮᱭᱟᱜᱼᱟ ᱵᱮᱥ ᱥᱮ ᱵᱟᱹᱲᱤᱡᱼᱟ ᱱᱚᱣᱟ ᱡᱤᱱᱤᱥ ᱫᱚ ᱚᱱᱟ ᱠᱷᱟᱹᱛᱤᱨᱛᱮ ᱤᱧ ᱢᱚᱱᱮᱭᱮᱫᱟ ᱡᱮ ᱜᱚᱴᱟ ᱫᱤᱥᱚᱢᱨᱮᱱ ᱦᱚᱲ ᱜᱮᱠᱚ ᱧᱮᱞᱢᱟ ᱥᱮ ᱮᱢᱟᱜ ᱢᱟᱵᱚᱱ ᱱᱤᱣᱩᱡᱽ ᱨᱮᱜᱮ ᱱᱚᱣᱟ ᱠᱷᱚᱵᱚᱨ ᱠᱚᱫᱚ ᱡᱟᱦᱟᱸ ᱛᱤᱱᱟᱹᱜ ᱢᱟᱨᱟᱝ ᱜᱷᱚᱴᱚᱱᱟ ᱠᱟᱱᱜᱮ ᱡᱮ ᱥᱟᱱᱟᱢ ᱦᱚᱲ ᱵᱟᱲᱟᱭ ᱫᱚᱨᱠᱟᱨ ᱜᱮ ᱟᱨ ᱵᱟᱲᱟᱭ ᱞᱟᱹᱠᱛᱤᱜᱢᱟ ᱜᱮ ᱥᱮ ᱵᱟᱲᱟᱭ ᱦᱚᱪᱚᱠᱚ ᱢᱟᱵᱚᱱ ᱜᱮ ᱚᱱᱟ ᱠᱷᱟᱹᱛᱤᱨ ᱛᱮᱧ ᱢᱮᱱᱫᱟ ᱱᱤᱣᱩᱡᱽ ᱨᱮ ᱮᱢᱟᱜ ᱫᱚᱨᱠᱟᱨ ᱜᱮᱭᱟ ᱛᱚᱵᱮ ᱠᱷᱟᱱ ᱜᱮ ᱥᱟᱱᱟᱢ ᱫᱤᱥᱚᱢ ᱨᱮᱱ ᱦᱚᱲᱵᱚᱱ ᱵᱟᱰᱟᱭ ᱫᱟᱲᱮᱭᱟᱜᱼᱟ ᱡᱮ ᱪᱮᱫ ᱞᱮᱠᱟᱱ ᱜᱷᱚᱴᱚᱱᱟ ᱠᱟᱱᱟ ᱥᱮ ᱪᱮᱫ ᱞᱮᱠᱟ ᱜᱟᱱᱚᱼᱟ ᱥᱮ ᱵᱟᱭ ᱜᱟᱱᱚᱼᱟ ᱥᱮ ᱵᱟᱹᱲᱤᱡ ᱡᱤᱱᱤᱥ ᱠᱟᱱ ᱠᱷᱟᱱᱫᱚ ᱡᱮ ᱱᱤᱡᱮ ᱱᱤᱡᱮᱵᱚᱱ ᱥᱚᱛᱚᱨᱠᱚ ᱥᱚᱛᱚᱨᱠᱚᱼᱟ ᱱᱤᱡᱮ ᱛᱮᱜᱮ ᱵᱚᱱ ᱟᱵᱚ ᱢᱟᱱᱮ ᱴᱷᱤᱠ ᱨᱮᱵᱚᱱ ᱛᱮᱦᱮᱱᱟ ᱡᱮ ᱱᱚᱣᱟᱫᱚ ᱵᱟᱹᱲᱤᱡ ᱡᱤᱱᱤᱥ ᱠᱟᱱᱟ ᱱᱚᱝᱠᱟ ᱫᱚ ᱵᱟᱵᱚᱱ ᱠᱟᱹᱢᱤᱭᱟ ᱢᱮᱱᱛᱮ ᱚᱱᱟ ᱠᱷᱟᱹᱛᱤᱨ ᱛᱮᱧ ᱢᱮᱱᱫᱟ ᱱᱤᱣᱩᱡᱽ ᱨᱮ ᱮᱢᱟᱜ ᱢᱟᱵᱚᱱ ᱱᱚᱝᱠᱟ ᱩᱠᱩ ᱩᱠᱩ ᱨᱮᱫᱚ ᱟᱞᱚᱵᱚᱱ ᱢᱮᱴᱟᱣᱠᱟᱜᱼᱢᱟ ᱥᱮ ᱟᱞᱚᱵᱚᱱ ᱜᱚᱞᱯᱷᱚ ᱩᱠᱩᱼᱠᱟᱜ ᱢᱟ ᱩᱠᱩ ᱠᱟᱛᱮᱫᱚ ᱟᱞᱚᱵᱚᱱ ᱫᱚᱦᱚᱠᱟᱜ ᱢᱟ